ᱱᱟᱦᱟᱜ ᱫᱤᱱᱨᱮ ᱫᱷᱟᱹᱨᱛᱤ ᱪᱮᱫ ᱞᱮᱠᱟᱛᱮ ᱡᱟᱹᱥᱛᱤ ᱞᱚᱞᱚᱜ ᱠᱟᱱᱟ ᱟᱨ ᱦᱚᱭ ᱦᱤᱸᱥᱤᱫ ᱚᱠᱟᱞᱮᱠᱟ ᱵᱚᱫᱚᱞ ᱵᱚᱱᱚᱫᱚᱞᱚᱜ ᱠᱟᱱᱟ ᱚᱱᱟ ᱤᱫᱤ ᱠᱟᱛᱮᱫ ᱟᱢᱟᱜ ᱫᱤᱥᱦᱩᱫᱤᱥ ᱞᱟᱹᱭ ᱥᱚᱫᱚᱨ ᱢᱮ ᱱᱮᱛᱟᱨ ᱫᱤᱱ ᱫᱚ ᱟᱵᱚ ᱦᱚᱲ ᱦᱚ ᱟᱭᱢᱟ ᱥᱩᱠ ᱵᱚᱱ ᱥᱩᱠᱷᱤ ᱛᱮᱵᱚᱱ ᱪᱟᱞᱟᱣ ᱟᱠᱟᱱᱟ ᱟᱨ ᱱᱤᱭᱟᱹ ᱟᱭᱠᱟᱹ ᱛᱮᱵᱚᱱ ᱪᱟᱞᱟᱣ ᱟᱠᱟᱱᱟ ᱟᱵᱚᱫᱚ ᱱᱮᱛᱟᱨ ᱫᱚ ᱥᱚᱢᱯᱩᱨᱱᱚ ᱠᱚᱢ ᱠᱷᱟᱴᱟᱣ ᱛᱮ ᱵᱮᱥᱤ ᱯᱷᱚᱞᱵᱩᱱ ᱟᱥᱚᱜ ᱟ ᱟᱨ ᱵᱮᱥᱤᱨ ᱵᱷᱟᱜ ᱜᱤ ᱡᱚᱱᱛᱨᱚ ᱩᱯᱚᱨᱵᱩᱱ ᱱᱤᱨᱵᱷᱚᱨᱟ ᱥᱮᱛᱟᱜ ᱠᱷᱚᱱᱟᱜ ᱵᱮᱨᱮᱫ ᱥᱟᱣᱛᱮᱜᱮ ᱡᱚᱱᱛᱨᱚ ᱯᱟᱹᱛᱤ ᱨᱮᱱᱟᱜ ᱵᱮᱵᱚᱦᱟᱨ ᱵᱚᱱ ᱮᱦᱚᱵᱟ ᱫᱟᱹᱛᱟᱹᱱᱤ ᱛᱷᱮᱠᱮ ᱥᱩᱨᱩᱠᱚᱨᱮ ᱥᱮᱛᱟᱜ ᱵᱮᱲᱟ ᱠᱷᱚᱱ ᱟᱹᱭᱩᱵ ᱵᱮᱲᱟ ᱦᱟᱹᱵᱤᱡ ᱛᱮ ᱡᱚᱱᱛᱨᱚ ᱯᱟᱹᱛᱤᱜᱮ ᱟᱵᱚᱣᱟᱜ ᱵᱮᱵᱚᱦᱟᱨ ᱚᱱᱠᱟ ᱞᱮᱠᱟᱜᱮ ᱡᱮᱢᱚᱱ ᱤᱥᱠᱩᱞ ᱪᱟᱞᱟᱜ ᱞᱟᱹᱜᱤᱫ ᱛᱮ ᱟᱵ ᱜᱟᱹᱰᱤᱵᱚᱱ ᱵᱮᱵᱚᱦᱟᱨ ᱮᱫᱟ ᱡᱟᱦᱟᱸ ᱫᱚ ᱫᱩᱸᱦᱟᱹ ᱩᱰᱩᱠᱚᱜᱼᱟ ᱵᱟᱥᱛᱮᱵᱚᱱ ᱪᱟᱞᱟᱜ ᱠᱟᱱᱟ ᱴᱨᱮᱱ ᱛᱮᱵᱚᱱ ᱪᱟᱞᱟᱜ ᱠᱟᱱᱟ ᱱᱚᱶᱟ ᱠᱚᱫᱚ ᱮᱠᱷᱮᱱ ᱯᱚᱨᱤᱵᱮᱥ ᱞᱟᱹᱜᱤᱫ ᱫᱚ ᱵᱟᱝ ᱴᱷᱤᱠ ᱜᱮᱭᱟ ᱠᱤᱱᱛᱩ ᱛᱟᱦᱚᱵᱚᱱ ᱵᱮᱵᱚᱦᱟᱨ ᱮᱫᱟ ᱚᱲᱟᱜ ᱨᱮ ᱛᱟᱯᱢᱟᱛᱨᱟ ᱠᱚᱢ ᱞᱟᱹᱜᱤᱫ ᱛᱮ ᱮᱥᱤ ᱵᱚᱱ ᱵᱮᱵᱚᱦᱟᱨ ᱮᱫ ᱠᱟᱱᱟ ᱡᱚᱢᱟᱜ ᱡᱟᱛᱮ ᱵᱟᱝ ᱯᱚᱪᱟᱜ ᱚᱱᱟ ᱞᱟᱹᱜᱤᱫ ᱛᱮ ᱯᱷᱨᱤᱡ ᱵᱚᱱ ᱵᱮᱵᱚᱦᱟᱨᱮᱫ ᱠᱟᱱᱟ ᱮᱥᱤ ᱮᱵᱚᱝ ᱯᱷᱨᱤᱡ ᱚᱸᱰᱮᱠᱷᱚᱱ ᱥᱤᱼᱮᱯᱷᱼᱥᱤ ᱜᱮᱥ ᱡᱟᱦᱟ ᱩᱰᱩᱠᱚᱜ ᱠᱟᱱᱟ ᱚᱱᱟᱫᱚ ᱰᱟᱭᱨᱮᱴᱞᱤ ᱪᱟᱞᱟᱜ ᱠᱟᱱᱟ ᱳᱡᱚᱱ ᱥᱛᱚᱨ ᱨᱮ ᱟᱨ ᱳᱡᱚᱱ ᱥᱛᱚᱨ ᱜᱤ ᱠᱷᱚᱛᱤ ᱮᱫᱟᱭ ᱥᱤᱼᱮᱯᱷᱼᱥᱤ ᱟᱨ ᱚᱸᱰᱮ ᱠᱷᱚᱱᱟᱜ ᱥᱩᱨᱡᱚ ᱨᱚᱥᱥᱤ ᱡᱟᱦᱟᱸ ᱪᱟᱸᱫᱚᱣᱟᱜ ᱪᱷᱚᱴᱟ ᱚᱛᱤᱵᱮᱜᱩᱱᱤ ᱨᱚᱥᱥᱤ ᱡᱟᱦᱟ ᱫᱷᱟᱹᱨᱛᱤᱛᱮ ᱦᱤᱡᱩᱜ ᱠᱟᱱᱟ ᱟᱨ ᱛᱟᱯᱢᱟᱛᱨᱟ ᱟᱭᱢᱟᱜᱮ ᱵᱮᱥᱤᱜ ᱠᱟᱱᱟ ᱡᱟᱦᱟ ᱫᱚ ᱵᱤᱥᱥᱚ ᱩᱥᱱᱟᱭᱚᱱ ᱵᱚᱱ ᱢᱮᱛᱟᱜᱼᱟ ᱚᱱᱟᱠᱟᱜᱮ ᱫᱷᱤᱨᱮ ᱫᱷᱤᱨᱮ ᱟᱵᱚᱣᱟᱜ ᱛᱟᱯᱢᱟᱛᱨᱟ ᱵᱮᱥᱤ ᱪᱟᱞᱟᱜ ᱠᱟᱱᱟ ᱤᱱᱟᱹᱠᱚ ᱪᱟᱞᱟᱣᱱᱟ ᱥᱤᱼᱮᱯᱷᱼᱥᱤ ᱜᱮᱥ ᱩᱰᱩᱠ ᱨᱮᱭᱟᱜ ᱠᱟᱨᱚᱱᱛᱮ ᱟᱨᱦᱚᱸ ᱚᱱᱠᱟᱜᱮ ᱠᱟᱨᱠᱷᱟᱱᱟ ᱠᱷᱚᱱᱟᱜ ᱦᱚ ᱩᱰᱩᱠᱚᱜ ᱟ ᱫᱩᱸᱦᱟᱹ ᱩᱱᱟᱹᱜ ᱯᱚᱨᱤᱢᱟᱱ ᱵᱤᱨᱠᱚ ᱞᱚᱭᱫᱟᱠᱚ ᱚᱸᱰᱮ ᱠᱷᱚᱱᱟᱜ ᱦᱚ ᱚᱱᱠᱟᱜᱤ ᱯᱚᱨᱤᱵᱮᱥ ᱫᱷᱩᱥᱚᱱ ᱦᱩᱭᱩᱜ ᱠᱟᱱᱟ ᱥᱮ ᱵᱤᱥᱥᱚ ᱩᱥᱱᱟᱭᱚᱱ ᱦᱩᱭᱩᱜ ᱠᱟᱱᱟ ᱠᱤᱴᱱᱟᱥᱚᱠ ᱥᱟᱨ ᱵᱚᱱ ᱵᱮᱵᱚᱦᱟᱨᱮᱫᱟ ᱠᱤᱥᱤᱨᱮ ᱪᱟᱥᱵᱟᱥ ᱞᱟᱹᱜᱤᱫ ᱛᱮ ᱦᱟᱥᱟ ᱠᱚᱭ ᱠᱷᱚᱛᱤ ᱮᱫᱟᱭ ᱞᱮᱸᱰᱮᱛᱠᱚ ᱜᱚᱡᱚᱜ ᱠᱟᱱᱟ ᱠᱚ ᱫᱟᱜᱨᱮᱱ ᱡᱤᱵᱽᱡᱤᱭᱟᱹᱞᱤ ᱠᱚ ᱜᱚᱡᱚᱜ ᱠᱟᱱᱟᱠᱚ ᱱᱤᱭᱟᱹ ᱦᱚ ᱢᱤᱫᱴᱮᱱ ᱯᱚᱨᱤᱵᱚᱨᱛᱚᱱ ᱦᱤᱡᱩᱜ ᱠᱟᱱᱟ ᱮᱢᱚᱱ ᱵᱷᱟᱵᱮ ᱵᱚᱱ ᱛᱟᱦᱮᱱ ᱡᱟᱛᱮ ᱟᱵᱚᱣᱟᱜ ᱯᱚᱨᱤᱵᱮᱥ ᱟᱵᱩᱣᱟᱜ ᱢᱚᱸᱡᱽ ᱛᱟᱦᱮᱱ ᱢᱟ ᱚᱱᱟ ᱞᱟᱹᱜᱤᱫ ᱛᱮ ᱡᱚᱭᱵᱚᱥᱟᱨ ᱵᱚᱱ ᱵᱮᱵᱚᱦᱟᱨ ᱢᱟ ᱯᱷᱨᱤᱡ ᱮᱥᱤ ᱚᱱᱟᱠᱚ ᱵᱮᱵᱚᱦᱟᱨ ᱵᱚᱱ ᱵᱟᱹᱜᱤᱭ ᱟᱨ ᱫᱟᱨᱮ ᱜᱮᱵᱚᱱ ᱵᱮᱥᱤ ᱞᱮᱠᱟᱛᱮ ᱵᱚᱱ ᱵᱮᱵᱚᱦᱟᱨ ᱞᱮᱠᱷᱟᱱ ᱜᱮ ᱫᱟᱨᱮᱠᱚ ᱡᱚᱫᱤ ᱵᱮᱥᱤ ᱞᱮᱠᱟᱛᱮ ᱵᱚᱱ ᱵᱮᱵᱚᱦᱟᱨ ᱥᱮᱵᱚᱱ ᱨᱚᱦᱚᱭ ᱛᱟᱦᱚᱞᱮ ᱟᱵᱚᱣᱟᱜ ᱛᱟᱯᱢᱟᱛᱨᱟ ᱟᱥᱛᱮ ᱟᱥᱛᱮ ᱠᱚᱢᱚᱜ ᱟ ᱞᱟᱦᱟᱛᱮ ᱞᱮᱠᱟᱜᱮ ᱨᱩᱣᱟᱹᱲ ᱦᱤᱡᱩᱜ ᱛᱟᱵᱚᱱᱟ